ᱡᱚᱛᱚ ᱦᱚᱲᱟᱜ ᱜᱮ ᱜᱤᱫᱽᱨᱟᱹ ᱩᱢᱟᱹᱨ ᱨᱮᱱᱟᱜ ᱠᱤᱪᱷᱩ ᱟᱹᱰᱤ ᱞᱮᱠᱟᱱᱟᱜ ᱠᱟᱹᱢᱤ ᱦᱚᱨᱟ ᱠᱚ ᱛᱟᱦᱮᱱ ᱜᱮᱭᱟ ᱥᱮ ᱠᱩᱥᱤᱭᱟᱜ ᱞᱮᱠᱟᱱᱟᱜ ᱛᱟᱦᱮᱱ ᱜᱮᱭᱟ ᱡᱚᱫᱤᱭᱳ ᱜᱤᱫᱽᱨᱟᱹ ᱩᱢᱟᱹᱨ ᱨᱮᱱᱟᱜ ᱡᱚᱛᱚ ᱠᱤᱪᱷᱩ ᱫᱚ ᱦᱚᱭᱛᱳ ᱢᱟᱱᱮ ᱡᱤᱭᱚᱱ ᱨᱮᱱᱟᱜ ᱟᱹᱨᱩ ᱯᱷᱮᱨᱟᱣ ᱠᱷᱟᱹᱛᱤᱨ ᱫᱤᱥᱟᱹ ᱵᱟᱝ ᱦᱚᱸ ᱛᱟᱦᱮᱸ ᱫᱟᱲᱮᱭᱟᱜᱼᱟ ᱛᱳ ᱮᱱᱦᱚᱸ ᱚᱱᱟ ᱞᱮᱠᱟᱛᱮ ᱡᱮ ᱤᱧᱟᱹᱜ ᱜᱤᱫᱽᱨᱟᱹ ᱩᱢᱮᱨ ᱨᱮ ᱩᱱ ᱫᱚ ᱤᱧ ᱢᱤᱫᱴᱟᱱ ᱢᱤᱥᱚᱱᱟᱹᱨᱤ ᱠᱚᱣᱟᱜ ᱢᱤᱥᱚᱱ ᱨᱮᱧ ᱛᱟᱦᱮᱸ ᱠᱟᱱ ᱨᱮ ᱚᱸᱰᱮ ᱢᱤᱥᱚᱱ ᱠᱷᱚᱱᱟᱜ ᱢᱤᱫ ᱴᱟᱝ ᱟᱨ ᱢᱤᱫᱴᱟᱱ ᱤᱥᱠᱩᱞ ᱨᱮᱠᱚ ᱤᱫᱤ ᱞᱮᱜ ᱞᱮᱭᱟ ᱮᱥᱯᱳᱨᱴᱥ ᱠᱷᱮᱞ ᱨᱮ ᱛᱳ ᱤᱧᱟᱹᱜ ᱩᱭᱦᱟᱹᱨ ᱨᱮ ᱚᱸᱰᱮ ᱮᱥᱯᱳᱨᱴᱥ ᱠᱷᱮᱞ ᱨᱮ ᱡᱚᱠᱷᱚᱱᱤᱧ ᱪᱟᱞᱟᱣ ᱞᱮᱱᱟ

ᱟᱴ ᱠᱤ ᱱᱚ ᱵᱚᱪᱷᱚᱨ ᱟᱴ ᱱᱚ ᱵᱚᱪᱷᱚᱨ ᱱᱚᱝᱠᱟ ᱦᱩᱭᱩᱜᱼᱟ ᱚᱱᱟ ᱩᱢᱟᱹᱨ ᱨᱮ ᱯᱳᱭᱞᱳ ᱮᱠᱥᱳ ᱢᱤᱴᱟᱨ ᱧᱤᱨ ᱨᱮ ᱡᱚᱠᱷᱚᱱ ᱤᱧᱤᱧ ᱯᱷᱟᱥᱴ ᱞᱮᱱᱟ ᱚᱱᱟ ᱢᱤᱫᱴᱟᱱ ᱤᱧᱟᱹᱜ ᱩᱢᱟᱹᱨ ᱨᱮᱱᱟᱜ ᱟᱹᱰᱤ ᱨᱟᱹᱥᱠᱟᱹᱣᱟᱱ ᱢᱤᱫᱴᱟᱝ ᱛᱟᱦᱮᱸ ᱠᱟᱱᱟ ᱡᱮ ᱯᱷᱟᱥᱴ ᱞᱮᱱᱟᱧ ᱮᱵᱚᱝ ᱢᱤᱫᱴᱟᱝ ᱵᱷᱤᱠᱴᱨᱤ ᱮᱥᱴᱮᱱᱰ ᱨᱮ ᱛᱤᱸᱜᱩ ᱠᱟᱛᱮᱜ ᱡᱚᱠᱷᱚᱱ ᱤᱧ ᱥᱤᱨᱯᱟᱹ ᱠᱚ ᱤᱢᱟᱹᱧ ᱠᱟᱱᱟ ᱱᱚᱣᱟ ᱢᱤᱫᱴᱟᱱ ᱟᱹᱰᱤ ᱠᱷᱩᱥᱤ ᱟᱨ ᱨᱟᱹᱥᱠᱟᱹ ᱨᱮᱱᱟᱜ ᱢᱤᱫᱴᱟᱝ ᱤᱧᱟᱹᱜ ᱡᱤᱭᱚᱱ ᱨᱮᱱᱟᱜ ᱛᱟᱦᱮᱸ ᱠᱟᱱᱟ ᱤᱱᱟᱹ ᱛᱟᱭᱚᱢ ᱯᱳᱭᱞᱳ ᱨᱮ ᱡᱮᱦᱮᱛᱩ ᱤᱧ ᱢᱤᱫᱴᱟᱱ ᱥᱤᱞᱯᱤ ᱜᱤᱫᱽᱨᱟᱹ ᱥᱤᱞᱯᱤ ᱞᱮᱠᱟ ᱛᱮᱦᱚᱸ ᱠᱟᱹᱴᱤᱡ ᱧᱩᱛᱩᱢ ᱠᱚ ᱛᱟᱦᱮᱸ ᱠᱟᱱ ᱛᱤᱧᱟᱹ ᱦᱚᱲ ᱦᱚᱯᱚᱱ ᱠᱚᱴᱷᱮᱱ ᱚᱱᱟ ᱞᱮᱠᱟᱛᱮ ᱚᱸᱰᱮ ᱜᱤᱫᱽᱨᱟᱹ ᱩᱢᱮᱨ ᱨᱮ ᱡᱚᱠᱷᱚᱱ ᱟᱞᱮ ᱠᱚ ᱱᱟᱴᱚᱠ ᱵᱟᱲᱟ ᱦᱚᱪᱚ ᱞᱮᱭᱟ ᱜᱟᱭᱟᱱ ᱦᱚᱪᱚ ᱞᱮᱭᱟ ᱠᱚ ᱜᱟᱭᱟᱱ ᱨᱮ ᱡᱚᱠᱷᱚᱱᱤᱧ ᱥᱮᱞᱮᱫ ᱞᱮᱱᱟ ᱵᱟᱝᱞᱟ ᱜᱟᱭᱟᱱ ᱨᱮ ᱱᱚᱣᱟ ᱢᱤᱫᱴᱟᱱ ᱟᱹᱰᱤ ᱩᱭᱦᱟᱹᱨᱟᱱᱟᱜ ᱛᱟᱦᱮᱸ ᱠᱟᱱᱟ ᱤᱧ ᱴᱷᱮᱱ ᱤᱱᱟᱹ ᱵᱮᱜᱚᱨ ᱟᱨᱚ ᱠᱤᱪᱷᱩ ᱛᱟᱭᱚᱢ ᱫᱟᱨᱟᱢ ᱛᱮ ᱢᱤᱫᱴᱟᱱ ᱜᱟᱭᱟᱱ ᱛᱟᱦᱮᱸ ᱠᱟᱱᱟ ᱜᱟᱭᱟᱱ ᱨᱮᱱᱟᱜ ᱠᱟᱛᱷᱟ ᱜᱮ ᱵᱤᱥᱮᱥ ᱠᱟᱭ ᱛᱤᱧ ᱞᱟᱹᱭᱫᱟ ᱮᱭ ᱠᱟᱨᱚᱱ ᱛᱮ ᱟᱹᱰᱤ ᱠᱟᱹᱴᱤᱡ ᱩᱢᱟᱹᱨ ᱠᱷᱚᱱ ᱜᱮ ᱡᱮᱦᱮᱛᱩ ᱤᱧ ᱫᱚ ᱮᱜ ᱜᱟᱭᱟᱱ ᱠᱚᱧ ᱠᱚᱨᱟᱣ ᱮᱫ ᱛᱟᱦᱮᱱ ᱚᱵᱷᱤᱱᱚᱭ ᱠᱚᱧ ᱠᱚᱨᱟᱣᱮᱫ ᱛᱟᱦᱮᱸᱫ ᱠᱟᱹᱴᱤᱡ ᱩᱢᱟᱹᱨ ᱠᱷᱚᱱ ᱜᱮ ᱠᱟᱹᱴᱤᱡ ᱩᱢᱟᱹᱨ ᱵᱚᱞᱛᱮ ᱢᱚᱴᱟᱢᱩᱴᱤ ᱢᱮᱱ ᱜᱟᱱᱚᱜᱼᱟ ᱪᱷᱚᱭ ᱥᱟᱛ ᱵᱚᱪᱷᱚᱨ ᱩᱢᱟᱹᱨ ᱠᱷᱚᱱ ᱜᱮ ᱠᱚᱨᱟᱣ ᱵᱟᱲᱟᱭᱮᱫ ᱛᱟᱦᱮᱸᱜ ᱛᱳ ᱵᱟᱝᱞᱟ ᱱᱟᱴᱚᱠ ᱨᱤᱧ ᱱᱟᱴᱚᱠ ᱞᱮᱫᱟ ᱮᱵᱚᱝ ᱚᱱᱟᱨᱮ ᱠᱷᱩᱵᱽ ᱠᱚ ᱠᱷᱩᱥᱤ ᱨᱟᱹᱥᱠᱟᱹ ᱞᱮᱱᱟ ᱥᱟᱱᱟᱢ ᱠᱚᱜᱮ ᱡᱮ ᱢᱤᱫᱴᱟᱱ ᱥᱟᱱᱛᱟᱲ ᱜᱤᱫᱽᱨᱟᱹ ᱦᱚᱯᱚᱱ ᱦᱚᱯᱚᱱ ᱜᱤᱫᱽᱨᱟᱹ ᱟᱹᱰᱤ ᱪᱮᱦᱨᱟ ᱵᱟᱝᱞᱟ ᱜᱟᱭᱟᱱ ᱠᱮᱫᱟᱭ ᱛᱳ ᱟᱹᱰᱤ ᱠᱚ ᱠᱩᱥᱤ ᱨᱟᱹᱥᱠᱟᱹ ᱞᱮᱱᱟ ᱦᱚᱲᱟᱜ ᱱᱤᱡᱮᱨᱟᱜ ᱠᱩᱥᱤ ᱨᱟᱹᱥᱠᱟᱹ ᱛᱮ ᱡᱚᱫᱤ ᱦᱚᱲ ᱠᱚ ᱠᱩᱥᱤ ᱨᱟᱹᱥᱠᱟᱹᱜᱼᱟ ᱱᱤᱡᱮᱨᱟᱜ ᱮᱱᱮᱢ ᱛᱮ ᱡᱩᱫᱤ ᱦᱚᱲ ᱠᱚᱠᱚ ᱨᱟᱹᱥᱠᱟᱹ ᱠᱚ ᱧᱮᱞᱚᱜᱼᱟ ᱚᱱᱟ ᱚᱱᱟ ᱨᱟᱹᱥᱠᱟᱹ ᱫᱚ ᱟᱹᱰᱤ ᱢᱟᱨᱟᱝ ᱨᱟᱹᱥᱠᱟᱹ ᱟᱹᱭᱠᱟᱹᱜᱼᱟ ᱤᱱᱟᱹ ᱵᱮᱜᱚᱨ ᱦᱚᱸ ᱟᱨᱚ ᱢᱤᱫᱴᱟᱱ ᱠᱷᱩᱥᱤ ᱨᱟᱹᱥᱠᱟᱹ ᱨᱮᱱᱟᱜ ᱫᱤᱱ ᱫᱚ ᱛᱟᱦᱮᱸ ᱠᱟᱱ ᱛᱤᱧᱟᱹ ᱩᱱ ᱥᱚᱢᱚᱭ ᱚᱱᱟ ᱢᱤᱥᱚᱱ ᱨᱮ ᱛᱟᱦᱮᱱ ᱚᱠᱛᱚ ᱤᱧ ᱢᱟᱱᱮ ᱡᱚᱛᱚ ᱠᱚ ᱵᱟᱪᱷᱟᱣᱮᱫ ᱞᱮᱭᱟ ᱡᱮ ᱚᱠᱚᱭ ᱠᱚ ᱱᱟᱴᱚᱠ ᱨᱮᱯᱮ ᱥᱮᱞᱮᱫᱚᱜᱼᱟ ᱤᱝᱨᱮᱡᱤ ᱱᱟᱴᱚᱠ ᱚᱠᱚᱭ ᱠᱚᱯᱮ ᱥᱮᱞᱮᱫᱚᱜᱼᱟ ᱟᱫᱚ ᱤᱧ ᱫᱚ ᱵᱩᱡᱽ ᱛᱮᱪᱚᱝ ᱵᱟᱝ ᱵᱩᱡᱽ ᱛᱮ ᱤᱧᱤᱧ ᱢᱮᱱ ᱠᱟᱫᱟ ᱤᱧᱤᱧ ᱠᱚᱨᱟᱣᱟ ᱤᱧ ᱦᱚᱧ ᱠᱚᱨᱟᱣᱟ ᱟᱫᱚᱧ ᱨᱟᱹᱥᱠᱟᱹᱭᱮᱱᱟ ᱦᱮᱸ ᱡᱚᱠᱷᱚᱱᱤᱧ ᱠᱚᱨᱟᱣ ᱠᱮᱫᱟ ᱥᱮᱠᱚ ᱠᱚᱨᱟᱣ ᱦᱚᱪᱚ ᱠᱮᱫ ᱞᱮᱭᱟ ᱟᱹᱰᱤ ᱱᱟᱯᱟᱭᱤᱧ ᱠᱚᱨᱟᱣ ᱠᱮᱫᱟ ᱚᱱᱟ ᱨᱮᱦᱚᱸ ᱫᱚᱢᱮ ᱥᱟᱨᱦᱟᱣ ᱤᱧ ᱧᱟᱢ ᱞᱮᱫᱟ ᱱᱚᱣᱟ ᱢᱤᱫᱴᱟᱱ ᱟᱹᱰᱤ ᱢᱟᱨᱟᱝ ᱨᱟᱹᱥᱠᱟᱹ ᱤᱧᱟᱹᱜ ᱡᱤᱭᱚᱱ ᱨᱮᱱᱟᱜ ᱛᱳ ᱱᱚᱜᱼᱚ ᱱᱚᱝᱠᱟ ᱮᱜ ᱠᱤᱪᱷᱩ ᱮᱜ ᱨᱩᱥᱤᱠᱟ ᱥᱮ ᱥᱤᱞᱯᱤ ᱦᱤᱥᱟᱹᱵᱽ ᱛᱮ ᱤᱧᱟᱹᱜ ᱠᱟᱹᱴᱤᱡ ᱩᱢᱟᱹᱨ ᱨᱮᱱᱟᱜ ᱨᱟᱹᱥᱠᱟᱹ ᱫᱚ ᱱᱤᱛ ᱦᱚᱸ ᱤᱧᱟᱹᱜ ᱢᱚᱱᱮᱨᱮ ᱚᱱᱟ ᱫᱚ ᱡᱷᱟᱞᱠᱟᱣ ᱨᱩᱣᱟᱹᱲᱚᱜ ᱜᱮᱭᱟ ᱵᱟᱨᱮ ᱵᱟᱨᱮ ᱡᱷᱟᱞᱠᱟᱜᱼᱟ ᱥᱮ ᱱᱚᱣᱟ ᱜᱟᱭᱟᱱ ᱠᱚᱨᱮᱜ ᱮᱜ ᱥᱮᱨᱟ ᱥᱤᱞᱯᱤ ᱦᱤᱥᱟᱹᱵᱽ ᱛᱮᱦᱚᱸ ᱵᱮᱥ ᱠᱚᱭᱮᱠ ᱵᱟᱨ ᱥᱤᱨᱯᱟᱹ ᱠᱚ ᱧᱟᱢ ᱠᱟᱱᱟ ᱱᱚᱜᱼᱚ ᱱᱟ ᱚᱱᱟ ᱥᱤᱞᱯᱚ ᱥᱮ ᱥᱤᱞᱯᱤ ᱦᱤᱥᱟᱹᱵᱽ ᱛᱮᱜᱮ ᱨᱩᱥᱤᱠᱟ ᱦᱤᱥᱟᱹᱵᱽ ᱛᱮᱜᱮ ᱵᱤᱥᱮᱥ ᱠᱟᱭᱛᱮ ᱤᱧᱟᱹᱜ ᱜᱤᱫᱽᱨᱟᱹ ᱩᱢᱮᱨ ᱨᱮᱱᱟᱜ ᱠᱩᱥᱤᱭᱟᱜ ᱠᱚᱫᱚ